ᱯᱟᱹᱦᱤᱞ ᱟᱞᱮ ᱠᱚ ᱡᱩᱜᱽ ᱨᱮ ᱠᱚᱢ ᱥᱮ ᱠᱚᱢ ᱵᱚᱪᱷᱚᱨ ᱛᱚᱨᱤᱥ ᱞᱟᱦᱟ ᱨᱮᱭᱟᱜ ᱠᱟᱛᱷᱟᱧ ᱞᱟᱹᱭᱮᱫᱟ ᱚᱱᱟ ᱡᱩᱜᱽ ᱨᱮᱫᱚ ᱢᱳᱵᱟᱭᱤᱞ ᱰᱤᱡᱤᱴᱮᱞ ᱮᱴᱤᱭᱮᱢ ᱱᱚᱶᱟ ᱠᱚᱫᱚ ᱵᱟᱝ ᱛᱟᱦᱮᱸ ᱠᱟᱱᱟ ᱵᱟᱝ ᱛᱟᱦᱮᱸ ᱠᱟᱱ ᱠᱷᱟᱱ ᱤᱧᱫᱩᱧ ᱵᱟᱹᱱᱤᱡ ᱵᱮᱯᱟᱨ ᱦᱚᱲ ᱠᱟᱹᱱᱟᱹᱧ ᱱᱟᱶᱟ ᱫᱤᱥᱚᱢ ᱠᱷᱚᱱ ᱮᱴᱟᱜ ᱫᱤᱥᱚᱢ ᱥᱮ ᱱᱚᱶᱟ ᱡᱮᱞᱟ ᱠᱷᱚᱱ ᱮᱴᱟᱜ ᱡᱮᱞᱟ ᱵᱟᱹᱱᱤᱡ ᱵᱮᱯᱟᱨᱤᱧ ᱪᱟᱞᱟᱜᱼᱟ ᱟᱫᱚ ᱯᱚᱭᱥᱟ ᱛᱚᱦᱚᱫᱼᱛᱚᱦᱚᱫ ᱤᱧ ᱤᱫᱤᱭᱮᱫ ᱛᱟᱦᱮᱸᱜᱼᱟ ᱮᱠᱞᱟᱠ ᱫᱩᱞᱟᱠ ᱴᱟᱠᱟ ᱟᱫᱚ ᱮᱠᱞᱟᱠ ᱫᱩᱞᱟᱠ ᱴᱟᱠᱟ ᱡᱚᱠᱷᱚᱱ ᱡᱚᱠᱷᱚᱱ ᱯᱚᱠᱮᱴᱨᱤᱧ ᱤᱫᱤᱭᱟ ᱛᱚᱠᱷᱚᱱ ᱫᱚ ᱤᱧᱟᱹᱝ ᱢᱮᱸᱫ ᱫᱚ ᱵᱟᱝ ᱡᱟᱹᱯᱤᱫᱚᱜᱼᱟ ᱦᱚᱲᱢᱚ ᱫᱚ ᱞᱩᱴᱩᱼᱞᱩᱴᱩᱧ ᱟᱹᱭᱠᱟᱹᱣᱟ ᱪᱮᱫᱟᱜ ᱯᱚᱠᱮᱴ ᱨᱮ ᱯᱚᱭᱥᱟ ᱢᱮᱱᱟᱜ ᱛᱤᱧ ᱥᱩᱡᱳᱜᱽ ᱠᱚ ᱧᱟᱢ ᱞᱮᱠᱷᱟᱱ ᱠᱩᱢᱲᱩ ᱠᱚ ᱠᱩᱢᱲᱩᱭᱤᱧᱟᱹ ᱮᱠᱮᱱ ᱠᱩᱢᱲᱩ ᱢᱚᱛᱚ ᱦᱚᱸ ᱵᱟᱝ ᱜᱚᱡ ᱦᱚᱸᱠᱚ ᱜᱚᱡᱤᱧᱟ ᱟᱫᱚ ᱱᱚᱣᱟ ᱟᱹᱰᱤ ᱜᱟᱱ ᱵᱚᱛᱚᱨᱟᱱ ᱛᱟᱦᱮᱸᱠᱟᱱᱟ ᱱᱤᱛᱳᱜ ᱱᱚᱣᱟ ᱡᱩᱜᱽ ᱨᱮ ᱪᱮᱫ ᱦᱩᱭᱩᱜ ᱠᱟᱱᱟ ᱰᱤᱡᱤᱴᱮᱞ ᱮᱦᱚᱵ ᱟᱠᱟᱱᱟ ᱢᱳᱵᱟᱭᱤᱞ ᱮᱦᱚᱵ ᱟᱠᱟᱱᱟ ᱮᱴᱤᱭᱮᱢ ᱮᱦᱚᱵ ᱟᱠᱟᱱᱟ ᱢᱮᱱᱠᱷᱟᱱ ᱤᱧ ᱫᱮᱥᱼᱵᱤᱫᱮᱥ ᱵᱟᱹᱱᱤᱡ ᱵᱮᱯᱟᱨᱤᱧ ᱪᱟᱞᱟᱜᱼᱟ ᱱᱚᱣᱟ ᱠᱷᱚᱱ ᱮᱴᱟᱜ ᱡᱮᱞᱟ ᱵᱟᱱᱤᱡ ᱵᱮᱯᱟᱨᱤᱧ ᱪᱟᱞᱟᱜᱼᱟ ᱪᱮᱫ ᱤᱧ ᱤᱫᱤᱭᱮᱫᱟ ᱮᱴᱤᱭᱮᱢ ᱤᱧ ᱤᱫᱤᱭᱮᱫᱟ ᱢᱳᱵᱟᱭᱤᱞᱤᱧ ᱤᱫᱤᱭᱫᱟ ᱟᱨ ᱚᱱᱟ ᱰᱤᱡᱤᱴᱮᱞ ᱛᱤᱧ ᱯᱮᱢᱮᱱᱴ ᱫᱟ ᱠᱩᱢᱵᱲᱩᱼᱵᱩᱠᱲᱩ ᱠᱷᱚᱡ ᱵᱚᱛᱚᱨ ᱵᱟᱹᱱᱩᱜᱼᱟ ᱮᱠᱫᱚᱢ ᱥᱟᱹᱫᱷᱤᱱ ᱛᱮᱧ ᱛᱟᱦᱮᱸᱱ ᱠᱟᱱᱟ ᱟᱨ ᱱᱤᱨᱟᱯᱚᱫ ᱛᱤᱧ ᱛᱟᱦᱮᱸᱱ ᱠᱟᱱᱟ ᱪᱮᱫ ᱵᱚᱛᱚᱨ ᱵᱷᱚᱭᱚᱝ ᱜᱮ ᱵᱟᱹᱱᱩᱜᱼᱟ